ᱢᱤᱜ ᱢᱟᱥ ᱜᱟᱱ

ᱟᱞᱮ ᱦᱳᱥᱯᱤᱴᱟᱞ ᱫᱚ ᱚᱞ ᱴᱟᱭᱤᱢ ᱠᱷᱩᱞᱟᱹᱣ ᱜᱮ ᱛᱟᱦᱮᱱ ᱛᱟᱞᱮᱭᱟ ᱴᱷᱤᱠᱜᱮᱭᱟ ᱥᱮᱛᱟᱜ ᱢᱟᱱᱮ ᱥᱟᱨᱟ ᱫᱤᱱᱜᱮ ᱠᱷᱩᱞᱟᱹᱣ ᱜᱮ ᱛᱟᱦᱮᱱᱟ ᱴᱷᱤᱠᱜᱮᱭᱟ

ᱟ ᱩᱱᱤ ᱫᱚ ᱫᱚᱦᱚᱭᱮ ᱟᱞᱮ ᱠᱤᱱᱛᱩ ᱚᱱᱟᱛᱮ ᱚᱝᱠᱟ ᱢᱚᱛᱚ ᱜᱮᱯᱮ ᱟ ᱜᱩᱭᱮᱭᱟ ᱟᱨ ᱢᱤᱫᱴᱮᱱ ᱠᱟᱛᱷᱟ ᱠᱟᱱᱟ ᱡᱮ ᱟᱞᱮ ᱱᱤᱭᱟᱹ ᱢᱮᱱᱴᱟᱞ ᱟᱥᱟᱞᱮᱢ ᱨᱮᱫᱚ ᱵᱟᱨᱦᱮ ᱨᱮᱭᱟᱜ ᱠᱚᱱᱚ ᱡᱤᱱᱤᱥ ᱵᱟᱝᱞᱮ ᱫᱚᱦᱚ ᱦᱚᱪᱚᱣᱟᱜ ᱴᱷᱤᱠᱜᱮᱭᱟ ᱤᱵᱷᱮᱱ ᱩᱱᱤ ᱡᱟᱦᱟᱸ ᱡᱟᱢᱟᱠᱟᱯᱚᱲ ᱠᱚ ᱦᱚᱨᱚᱜᱟᱭ ᱱᱚᱸᱰᱮ ᱫᱟᱭᱟ ᱫᱚᱞᱟᱠᱟᱞᱤᱱ ᱩᱱᱤ ᱟᱞᱮᱜᱮᱞᱮ ᱮᱢᱟᱭᱟ ᱴᱷᱤᱠᱜᱮᱭᱟ ᱦᱢᱻ ᱮᱱᱰᱮ ᱠᱷᱟᱱᱫᱚ ᱛᱟᱦᱚᱞᱮ ᱟᱯᱮ ᱜᱟᱯᱟ ᱢᱚᱴᱟᱢᱩᱴᱤ ᱥᱮᱛᱟᱜ ᱨᱮᱜᱮ ᱯᱮ ᱟ ᱜᱩ ᱴᱚᱠᱟᱭᱟ ᱛᱟᱦᱞᱮ ᱠᱷᱟᱡᱫᱚ ᱟᱨ ᱪᱮᱜ ᱠᱳ ᱦᱩᱭᱩᱜ ᱠᱟᱱᱟ ᱟ ᱛᱟᱦᱞᱮ ᱤᱧᱦᱩᱸ ᱦᱩᱧ ᱪᱮᱠᱟ ᱯᱮᱭᱟ ᱴᱷᱤᱠᱜᱮᱭᱟ ᱛᱚᱵᱮ ᱦᱮᱸ ᱱᱚᱣᱟ ᱫᱚ ᱜᱮᱨᱮᱱᱴᱤᱧ ᱞᱟ ᱭᱟᱢ ᱠᱟᱱᱟ ᱡᱟᱦᱟᱸ ᱡᱟᱦᱟᱸ ᱥᱤᱢᱴᱚᱢᱮᱢ ᱞᱟ ᱭᱮᱫᱟ ᱚᱱᱟ ᱠᱚᱡ ᱥᱤᱢᱴᱚᱢ ᱛᱮᱫᱚ ᱠᱤᱱᱛᱩ ᱤᱧᱫᱚ ᱰᱚᱠᱴᱚᱨ ᱥᱩᱵᱷᱚᱝᱠᱚᱨ ᱞᱮᱠᱟᱫᱚ ᱤᱧᱫᱚ ᱚᱱᱮ ᱟᱥᱟᱡᱟᱣᱟ ᱠᱟᱛᱮ ᱥᱩᱫᱩ ᱨᱟᱱ ᱥᱩᱢᱩᱫ ᱫᱚ ᱵᱟ ᱧ ᱯᱮᱥᱠᱟᱭᱤᱵ ᱫᱟᱲᱮᱭᱟ ᱼᱟ ᱵᱩᱡᱷᱟ ᱣ ᱠᱮᱫᱟᱢ ᱛᱚ ᱫᱚᱦᱚ ᱠᱟᱛᱮᱜᱮ ᱤᱧᱫᱚ ᱴᱨᱤᱴᱢᱮᱱᱴ ᱫᱚ ᱦᱩᱭᱩᱜ ᱼᱟ ᱚᱱᱟ ᱫᱚᱦᱚ ᱠᱟᱛᱮ ᱜᱮ ᱢᱟᱱᱮ ᱫᱚᱦᱚ ᱠᱟᱛᱮ ᱠᱷᱟᱡ ᱫᱚ ᱟᱞᱮ ᱯᱷᱮᱥ ᱴᱩ ᱯᱷᱮᱥ ᱥᱟᱫᱤᱱ ᱞᱮ ᱧᱮᱞᱮᱭᱟ ᱥᱮ ᱟᱞᱮ ᱥᱟᱢᱟᱝ ᱨᱮ ᱛᱟᱦᱮᱱᱟ ᱛᱟᱦᱚᱞᱮ ᱩᱱᱤᱭᱟᱜ ᱯᱩᱨᱤᱵᱚᱨᱛᱚᱱ ᱜᱷᱚᱴᱟᱜ ᱠᱟᱱᱛᱟᱭᱟ ᱥᱮ ᱩᱱᱱᱚᱛᱤ ᱥᱮᱜ ᱪᱟᱞᱟᱜ ᱠᱟᱱᱟᱭ ᱥᱮ ᱟᱵᱟᱨ ᱚᱵᱚᱱᱚᱛᱤ ᱥᱮᱜ ᱦᱤᱡᱩᱜ ᱠᱟᱱᱛᱟᱭᱟ ᱱᱤᱭᱟᱹ ᱴᱨᱤᱴᱢᱮᱱᱴ ᱴᱟᱜ ᱛᱟᱦᱞᱮ ᱚᱱᱟ ᱟᱞᱮᱞᱮ ᱵᱩᱡ ᱫᱟᱲᱮᱭᱟᱜ ᱼᱟ ᱢᱟᱱᱮ ᱛᱟᱦᱞᱮ ᱚᱱᱟ ᱟᱞᱮ ᱢᱤᱫ ᱫᱤᱱ ᱧᱮᱞ ᱨᱮᱞᱮ ᱫᱚᱦᱚᱭᱮᱭᱟ ᱥᱮ

ᱟᱻᱪᱷᱟ ᱦᱮᱸ ᱪᱟᱨᱡᱽ ᱠᱚᱫᱚ ᱮᱠᱪᱩᱣᱞᱤ ᱱᱚᱣᱟ ᱠᱚᱫᱚ ᱛᱚ ᱟᱨ ᱯᱷᱚᱱ ᱨᱮᱭᱟᱜ ᱜᱚᱞᱯᱚ ᱫᱚ ᱵᱟᱝ ᱠᱟᱱᱟ ᱴᱷᱤᱠᱜᱮᱭᱟ ᱦᱮᱸ ᱡᱟᱦᱟᱸ ᱛᱤᱱᱟᱹᱜ ᱞᱟᱜᱟᱜᱼᱟ ᱵᱟᱝ ᱞᱟᱜᱟᱜ ᱼᱟ ᱜᱟᱯᱟ ᱜᱮ ᱦᱟᱸᱜ ᱟᱫᱚ ᱯᱷᱮᱥ ᱴᱩ ᱯᱷᱮᱥ ᱜᱮ ᱜᱟᱞᱢᱟᱨᱟᱣ ᱫᱚ ᱦᱩᱭᱩᱜ ᱼᱟ ᱛᱚᱵᱮ ᱦᱮᱸ ᱢᱤᱫᱴᱟᱱ ᱚᱲᱟᱜ ᱨᱮᱱ ᱜᱟᱨᱡᱮᱱᱟᱜ ᱟᱨ ᱩᱱᱤ ᱯᱮᱥᱮᱸᱴᱟᱜ ᱟᱫᱷᱟᱨ ᱠᱟᱰ ᱫᱚ ᱢᱟᱥᱴ ᱡᱚᱨᱩᱨᱤ ᱜᱮᱭᱟ ᱱᱮᱛᱟᱨ ᱫᱚ ᱴᱷᱤᱠᱜᱮᱭᱟ ᱚᱱᱟᱫᱚ ᱟ ᱜᱩᱫᱚ ᱟᱞᱩᱯᱮ ᱦᱤᱲᱤᱧᱟ ᱴᱷᱤᱠᱜᱮᱭᱟ ᱦᱮᱸ ᱟ ᱵᱟᱹᱠᱤ ᱪᱟᱨᱡᱽ ᱠᱚᱨᱮᱱᱟᱜ ᱵᱟᱯᱟᱨ ᱠᱟᱱᱟ ᱚᱱᱟ ᱫᱚ ᱦᱟᱸᱜ ᱤᱭᱟᱹ ᱞᱟᱹᱭ ᱦᱩᱭᱩᱜᱼᱟ ᱦᱟᱸᱜ ᱜᱟᱯᱟᱜᱮ ᱪᱮᱫᱟᱜ ᱥᱮ ᱴᱟᱠᱟ ᱯᱩᱭᱥᱟᱹ ᱨᱮᱱᱟᱜ ᱵᱮᱯᱟᱨ ᱫᱚ ᱵᱚᱦᱩᱛ ᱨᱚᱠᱚᱢ ᱢᱮᱱᱟᱜ ᱼᱟ ᱮᱠᱷᱚᱱ ᱛᱤᱧ ᱫᱚ ᱯᱮᱥᱮᱱᱴ ᱦᱳ ᱵᱟ ᱧ ᱧᱮᱞ ᱠᱟᱫᱮᱭᱟ ᱟᱱᱫᱟᱡᱽ ᱛᱮ ᱛᱤᱜ ᱜᱟᱱ ᱴᱟᱠᱟᱞᱟᱝ ᱞᱟ ᱭᱟᱢᱟ ᱞᱟ ᱭᱢᱮ ᱢᱟ ᱴᱷᱤᱠᱜᱮᱭᱟ ᱟᱨ ᱤᱧ ᱩᱱᱤ ᱧᱮᱞ ᱞᱮᱜᱮ ᱯᱮᱥᱮᱸᱴᱟᱜ ᱫᱤᱢᱟᱜᱤ ᱦᱟᱞᱟᱛ ᱛᱮᱫ ᱞᱮᱠᱟ ᱚᱵᱚᱥᱛᱟ ᱨᱮ ᱢᱮᱱᱟᱜ ᱛᱟᱭᱟ ᱚᱝᱠᱟ ᱢᱚᱛᱚ ᱦᱟᱜ ᱯᱚᱭᱥᱟ ᱠᱚᱫᱚ ᱜᱟᱯᱟ ᱦᱟᱸᱜ ᱤᱧ ᱞᱟ ᱭᱟᱢ ᱠᱟᱱᱟ ᱪᱮᱠᱟ ᱟᱠᱤ ᱩᱱᱤᱭᱟ ᱴᱨᱤᱴᱢᱮᱱᱴ ᱮ ᱪᱮᱜᱠᱟ ᱠᱷᱚᱨᱚᱪᱚᱜ ᱞᱟ ᱭᱟᱢᱟ ᱵᱟᱝ ᱲᱛᱤ ᱫᱚ ᱵᱟ ᱧ ᱞᱟ ᱭᱟᱢᱟ ᱴᱷᱤᱠᱜᱮᱭᱟ ᱚ ᱛᱟᱦᱚᱞᱮ ᱟᱯᱮ ᱮᱠ ᱠᱟᱡᱯᱮ ᱜᱟᱯᱟ ᱦᱤᱡᱩᱜ ᱯᱮ ᱛᱟᱦᱚᱞᱮ ᱫᱚ ᱦᱟᱸ ᱻᱟᱨ ᱛᱟᱦᱚᱞᱮ ᱚ ᱦᱮᱸ ᱯᱮᱥᱮᱱᱴ ᱞᱮ ᱫᱚᱦᱚᱭᱮᱭᱟ ᱟᱞᱮ ᱱᱚᱸᱰᱮ ᱜᱮ ᱚᱱᱠᱟ ᱢᱚᱛᱚ ᱯᱚᱥᱛᱩᱛᱤ ᱠᱟᱛᱮᱯᱮ ᱦᱤᱡᱩᱜᱼᱟ ᱟᱨ ᱟᱨ ᱩᱱᱤ ᱯᱮᱥᱮᱱᱴᱟᱜ ᱦᱮᱸ ᱢᱟ ᱛᱟᱦᱚᱞᱮ ᱴᱷᱤᱠᱜᱮᱭᱟ ᱛᱟᱦᱚᱞᱮ ᱦᱮᱸ ᱫᱚᱦᱚᱭᱮᱫᱟ ᱧ ᱟᱪᱷᱟ ᱴᱷᱤᱠ ᱜᱮᱭᱟᱻ ᱴᱷᱤᱠᱜᱮᱭᱟ ᱛᱟᱦᱮᱞᱮ ᱦᱮᱸ ᱜᱟᱯᱟ ᱦᱤᱡᱩᱜ ᱯᱮ ᱛᱟᱦᱮᱞᱮ ᱢᱚᱡᱽ ᱛᱮ ᱦᱤᱡᱩᱜ ᱯᱮ ᱦᱮᱸ ᱡᱚᱦᱟᱨ ᱦᱮᱸ ᱦᱮᱸ ᱴᱷᱤᱠ